ᱤᱧᱟᱹᱜ ᱴᱚᱴᱷᱟ ᱨᱮᱱᱟᱜ ᱟᱥᱮᱯᱟᱥᱮ ᱨᱮᱫᱚ ᱟᱭᱢᱟ ᱟᱭᱢᱟ ᱫᱷᱚᱨᱚᱢᱟᱱ ᱦᱚᱲᱜᱤᱧ ᱧᱮᱞ ᱟᱠᱟᱫ ᱠᱚᱣᱟ ᱩᱱᱠᱩ ᱫᱚ ᱟᱠᱚ ᱟᱠᱚ ᱱᱤᱡᱮ ᱱᱤᱡᱮ ᱫᱷᱚᱨᱚᱢᱟᱱ ᱫᱷᱚᱨᱚᱢ ᱠᱚ ᱯᱟᱞᱚᱱ ᱛᱟᱠᱚᱣᱟ ᱡᱮᱢᱚᱱ ᱢᱩᱥᱞᱟᱹ ᱠᱚᱫᱚ ᱟᱠᱚᱣᱟᱜ ᱫᱷᱚᱨᱚᱢ ᱨᱮᱱᱟᱜ ᱯᱩᱡᱟᱹ ᱯᱟᱨᱵᱚᱱ ᱡᱮᱢᱚᱱ ᱤᱫ ᱠᱩᱨᱵᱟᱱᱤ ᱚᱱᱟ ᱠᱚᱡ ᱠᱚ ᱯᱟᱞᱚᱱ ᱛᱟᱠᱚᱣᱟ ᱟᱨ ᱟᱨ ᱫᱤᱠᱩ ᱟᱨ ᱦᱤᱱᱫᱩ ᱩᱱᱠᱩ ᱫᱚ ᱟᱠᱚᱣᱟᱜ ᱢᱟᱨᱟᱝ ᱯᱩᱡᱟᱹ ᱫᱩᱨᱜᱟᱯᱩᱡᱟᱹ ᱫᱩᱨᱜᱟ ᱩᱛᱥᱚᱵ ᱠᱚ ᱯᱟᱞᱚᱱ ᱛᱟᱠᱚᱣᱟ ᱫᱩᱨᱜᱟᱯᱩᱡᱟᱹ ᱪᱷᱟᱲᱟ ᱞᱚᱠᱠᱷᱤ ᱯᱩᱡᱟᱹ ᱠᱟᱞᱤᱯᱩᱡᱟᱹ ᱚᱱᱟ ᱠᱚᱡ ᱠᱚ ᱯᱟᱞᱚᱱ ᱛᱟᱠᱚᱣᱟ ᱟᱨ ᱚᱱᱟ ᱟᱥᱮᱯᱟᱥᱮ ᱧᱮᱞ ᱟᱠᱟᱫ ᱠᱚᱣᱟ ᱥᱟᱱᱛᱟᱞᱤ ᱥᱟᱱᱛᱟᱞᱤ ᱩᱱᱠᱩᱣᱟᱜ ᱫᱚ ᱥᱚᱵᱛᱷᱮᱠᱮ ᱵᱚᱲᱚ ᱞᱟᱹᱴᱩ ᱯᱩᱡᱟᱹ ᱫᱚ ᱯᱚᱨᱚᱵᱽ ᱫᱚ ᱦᱩᱭᱩᱜ ᱠᱟᱱ ᱛᱟᱠᱚᱣᱟ ᱥᱟᱱᱛᱟᱞᱤ ᱥᱚᱦᱨᱟᱭ ᱵᱟᱦᱟ ᱵᱟᱦᱟ ᱵᱚᱸᱜᱟ ᱢᱟᱜ ᱢᱚᱲᱮ ᱚᱱᱟ ᱠᱚᱭ ᱧᱮᱞ ᱟᱠᱟᱫᱟ